ᱦᱮᱸ ᱤᱧ ᱢᱤᱫ ᱟᱹᱰᱤ ᱱᱟᱯᱟᱭ ᱨᱮᱥᱤᱯᱤ ᱴᱷᱤᱠ ᱥᱟᱺᱦᱤᱡ ᱤᱧ ᱯᱟᱸᱡᱟᱭᱟ ᱟᱨ ᱚᱱᱟ ᱪᱮᱛᱟᱱ ᱤᱧ ᱞᱮᱠᱟᱛᱮ ᱟᱨᱦᱚᱸ ᱱᱟᱯᱟᱭ ᱫᱷᱟᱨᱟ ᱚᱱᱟ ᱪᱮᱛᱟᱱ ᱨᱮ ᱟᱨᱦᱚᱸ ᱱᱟᱯᱟᱭ ᱠᱚᱨᱟᱣ ᱨᱮᱱᱟᱜ ᱪᱮᱥᱴᱟ ᱦᱩᱭ ᱟᱠᱟᱱᱟ ᱤᱧ ᱢᱤᱫᱴᱟᱱ ᱜᱟᱛᱮ ᱱᱮᱣᱛᱟ ᱞᱤᱫᱤᱧᱟ ᱟᱫᱚ ᱚᱸᱰᱮ ᱥᱤᱢ ᱡᱤᱞ ᱟᱹᱰᱤ ᱵᱷᱟᱹᱜᱤ ᱠᱚ ᱵᱮᱱᱟᱣ ᱞᱮᱫᱼᱟ ᱚᱱᱟ ᱡᱚᱢ ᱛᱮ ᱟᱹᱰᱤ ᱥᱤᱵᱤᱞ ᱤᱧ ᱵᱩᱡᱷᱟᱹᱣ ᱠᱮᱫᱼᱟ ᱟᱫᱚ ᱤᱧ ᱩᱱᱤᱜᱮ ᱚᱱᱟ ᱨᱮᱥᱤᱯᱤᱧ ᱠᱩᱞᱤ ᱠᱮᱫᱮᱭᱟ ᱢᱮᱱᱠᱷᱟᱱ ᱤᱧ ᱚᱱᱟ ᱨᱮᱥᱤᱯᱤ ᱟᱨᱦᱚᱸ ᱢᱚᱡᱽ ᱥᱟᱺᱦᱤᱡ ᱵᱮᱱᱟᱣ ᱞᱟᱹᱜᱤᱫ ᱛᱮ ᱱᱚᱝᱠᱟᱧ ᱵᱮᱱᱟᱣ ᱠᱮᱫᱼᱟ ᱢᱟᱲᱟᱝ ᱛᱮᱫᱚ ᱜᱳᱴᱟ ᱢᱚᱥᱞᱟ ᱠᱚ ᱢᱟᱹᱨᱤᱪ ᱠᱚ ᱟᱫᱟ ᱠᱚ ᱨᱟᱹᱥᱩᱱ ᱠᱚᱧ ᱮᱢᱟᱱ ᱠᱚᱧ ᱨᱤᱫ ᱠᱮᱫᱼᱟ ᱟᱨ ᱢᱤᱫ ᱠᱤᱞᱳ ᱥᱤᱢ ᱡᱤᱞ ᱟᱹᱜᱩ ᱠᱟᱛᱮᱫ ᱚᱱᱟ ᱢᱚᱥᱞᱟ ᱠᱚ ᱵᱮᱨᱮᱞ ᱡᱤᱞ ᱨᱮᱜᱮᱧ ᱦᱳᱭ ᱱᱟᱦᱟᱸᱜ ᱢᱮᱥᱟ ᱠᱮᱫᱟ ᱚᱱᱟᱨᱮ ᱢᱚᱥᱞᱟ ᱟᱫᱟ ᱨᱟᱹᱥᱩᱱ ᱯᱮᱸᱭᱟᱡᱽ ᱠᱚ ᱥᱩᱱᱩᱢ ᱠᱚ ᱵᱩᱞᱩᱝ ᱠᱚ ᱮᱢᱟᱱ ᱛᱮᱭᱟᱜ ᱥᱟᱥᱟᱝ ᱢᱚᱥᱞᱟ ᱠᱚ ᱥᱤᱯᱤ ᱞᱟᱦᱟ ᱠᱮᱫ ᱟᱹᱧ ᱟᱨ ᱚᱱᱟ ᱡᱤᱞ ᱫᱚ ᱥᱟᱨᱡᱚᱢ ᱥᱟᱠᱟᱢ ᱨᱮᱭᱟᱜ ᱦᱳᱭ ᱱᱟᱦᱟᱸᱜ ᱠᱷᱟᱞᱟᱜ ᱵᱮᱱᱟᱣ ᱠᱟᱛᱮᱫ ᱚᱱᱟ ᱨᱮᱧ ᱯᱚᱴᱞᱟ ᱠᱮᱫᱼᱟ ᱟᱨ ᱟᱹᱨᱤᱧ ᱨᱟᱯᱟᱜ ᱠᱮᱫᱼᱟ ᱟᱨ ᱤᱥᱤᱱ ᱦᱩᱭ ᱥᱟᱹᱛ ᱮᱱᱟ ᱚᱱᱟ ᱛᱟᱭᱚᱢ ᱚᱱᱟ ᱨᱟᱯᱟᱜ ᱡᱤᱞ ᱚᱰᱚᱠ ᱠᱟᱛᱮᱫ ᱟᱹᱰᱤ ᱥᱚᱸᱫᱷᱟᱲ ᱜᱮ ᱟᱹᱰᱤ ᱥᱤᱵᱤᱞ ᱜᱮ ᱥᱚᱭᱮᱱᱟ ᱟᱫᱚ ᱡᱚᱢ ᱠᱮᱫ ᱠᱷᱟᱱ ᱢᱟ ᱟᱨᱚ ᱛᱟᱹᱦᱩ ᱟᱹᱰᱤ ᱥᱤᱵᱤᱞ ᱜᱮ ᱟᱹᱰᱤ ᱥᱤᱵᱤᱞ ᱜᱮ ᱵᱩᱡᱷᱟᱹᱣ ᱮᱱᱟ ᱟᱨ ᱚᱲᱟᱜ ᱨᱮᱱ ᱥᱟᱱᱟᱢ ᱦᱚᱲᱜᱮ ᱟᱹᱰᱤ ᱥᱤᱵᱤᱞ ᱠᱮᱫ ᱠᱚᱣᱟ